ᱪᱮᱫ ᱮᱢ ᱢᱮᱱᱫᱟ ᱪᱟᱹᱥᱤ ᱜᱚᱝᱠᱮᱢ ᱢᱮᱱᱫᱟ ᱪᱟᱹᱥᱤ ᱜᱚᱝᱠᱮ ᱪᱮᱫ ᱮᱢ ᱢᱮᱱᱫᱟ ᱤᱧ ᱫᱚ ᱥᱩᱥᱟᱹᱨᱤᱭᱟᱹ ᱪᱮᱫ ᱪᱮᱫ ᱠᱚᱯᱮ ᱪᱟᱥᱟ ᱟᱯᱮ ᱟᱨ ᱟᱨ ᱪᱮᱫ ᱠᱚ ᱫᱟᱜ ᱨᱮᱱᱟᱜ ᱵᱮᱵᱚᱥᱛᱟ ᱠᱚ ᱦᱩᱸ ᱟᱫᱚ ᱚᱠᱟ ᱨᱮᱯᱮ ᱠᱤᱨᱤᱧ ᱟᱹᱠᱷᱨᱤᱧᱟ ᱦᱮᱸᱢᱟ ᱡᱚᱦᱟᱨ ᱜᱮ ᱱᱤᱛᱳᱜ ᱫᱚ ᱢᱟ ᱤᱱᱟᱹᱜ ᱜᱮᱞᱟᱝ ᱨᱚᱯᱚᱲᱟ